ᱤᱧ ᱫᱚ ᱱᱤᱛᱚᱜ ᱦᱟᱹᱵᱤᱡ ᱛᱮᱫᱚ ᱤᱧᱟᱹᱜ ᱢᱮᱫ ᱛᱮᱫᱚ ᱱᱚᱝᱠᱟᱱ ᱨᱤᱯᱳᱨᱴ ᱫᱚ ᱵᱟᱹᱧ ᱧᱮᱞ ᱟᱠᱟᱫᱟ ᱡᱟᱦᱟᱱ ᱞᱮᱠᱟ ᱫᱚ ᱚᱞ ᱢᱮᱱᱟᱜᱼᱟ ᱠᱤᱱᱛᱩ ᱯᱷᱮᱠ ᱜᱮᱭᱟ ᱛᱚᱵᱮ ᱠᱤᱪᱷᱩ ᱜᱟᱱ ᱱᱤᱭᱩᱡ ᱪᱮᱱᱮᱞ ᱠᱚᱨᱮ ᱥᱮ ᱴᱤᱵᱷᱤ ᱠᱚᱨᱮᱫ ᱤᱧ ᱧᱮᱞ ᱵᱟᱲᱟ ᱟᱠᱟᱫᱟ ᱱᱤᱭᱩᱡ ᱠᱚᱨᱮ ᱚᱱᱟᱜᱮ